ᱮᱥᱢᱟᱨᱴ ᱯᱷᱳᱱ ᱟᱜ ᱠᱟᱹᱢᱤ ᱦᱚᱨᱟ ᱫᱚ ᱦᱩᱭᱩᱜ ᱠᱟᱱᱟ ᱟᱭᱢᱟ ᱥᱟᱺᱜᱤᱧ ᱠᱷᱚᱡ ᱥᱟᱺᱜᱤᱧ ᱨᱮᱱ ᱦᱚᱲ ᱥᱟᱞᱟᱜ ᱨᱚᱲ ᱨᱚᱯᱚᱲ ᱥᱮ ᱧᱮᱞ ᱧᱟᱯᱟᱢ ᱦᱩᱭ ᱫᱟᱲᱮᱭᱟᱜᱼᱟ ᱯᱷᱳᱱ ᱯᱷᱳᱱ ᱛᱮᱜᱮ ᱠᱮᱢᱮᱨᱟ ᱦᱚᱸ ᱵᱟᱠᱷᱟᱡ ᱵᱷᱤᱰᱭᱳ ᱠᱚᱞᱛᱮ ᱵᱟᱠᱷᱟᱡ ᱚᱰᱤᱭᱳ ᱠᱚᱞᱛᱮ ᱜᱟᱞᱢᱟᱨᱟᱜ ᱦᱩᱭᱩᱜᱼᱟ ᱯᱷᱳᱱ ᱨᱮᱱᱟᱜ ᱫᱚ ᱯᱷᱳᱱ ᱨᱮᱱᱟᱜ ᱦᱚᱸ ᱟᱭᱢᱟ ᱠᱟᱹᱢᱤ ᱛᱟᱦᱮᱱᱟ ᱯᱷᱳᱱ ᱡᱩᱫᱤ ᱯᱷᱳᱱ ᱦᱤᱥᱟᱹᱵ ᱛᱮᱠᱚ ᱤᱭᱩᱡᱟ ᱛᱚ ᱯᱷᱳᱱᱟᱜ ᱟᱭᱢᱟ ᱠᱟᱹᱢᱤᱜᱮ ᱛᱟᱦᱮᱱᱟ ᱥᱮ ᱦᱮᱱᱟᱜ ᱜᱮᱭᱟ